ᱤᱧᱟᱹᱜ ᱠᱩᱥᱤ ᱥᱟᱦᱤᱛᱛᱚ ᱫᱚ ᱯᱚᱸᱰᱤᱛ ᱨᱚᱜᱷᱩᱱᱟᱛᱷ ᱢᱩᱨᱢᱩ ᱠᱟᱱᱟᱭ ᱩᱱᱤᱫᱚ ᱟᱭᱢᱟ ᱞᱮᱠᱟᱱ ᱯᱩᱛᱷᱤ ᱠᱚᱭ ᱚᱞ ᱟᱠᱟᱫᱟ ᱡᱮᱭᱥᱮ ᱵᱤᱸᱫᱩᱼᱪᱟᱱᱫᱟᱱ ᱠᱤᱛᱟᱹᱵ ᱫᱚ ᱩᱱᱤᱜᱮ ᱚᱞ ᱠᱟᱫᱟᱭ ᱩᱱᱤᱭᱟᱜ ᱯᱩᱛᱷᱤ ᱯᱟᱲᱦᱟᱣ ᱠᱟᱛᱮᱫ ᱟᱹᱰᱤ ᱨᱟᱹᱥᱠᱟᱹ ᱟᱹᱭᱠᱟᱹᱜᱼᱟ ᱟᱨ ᱩᱱᱤᱫᱚ ᱚᱞ ᱪᱤᱠᱤ ᱟᱠᱷᱚᱨ ᱦᱚᱸ ᱩᱱᱤᱜᱮ ᱚᱞ ᱟᱠᱟᱫᱟ ᱯᱚᱸᱰᱤᱛ ᱨᱚᱜᱷᱩᱱᱟᱛᱷ ᱢᱩᱨᱢᱩ ᱫᱚ ᱟᱹᱰᱤ ᱟᱭᱢᱟ ᱥᱤᱠᱷᱱᱟᱹᱛᱼᱮ ᱮᱢ ᱠᱟᱹᱣᱫᱤᱧᱟᱹ ᱤᱧᱫᱚ ᱟᱨ ᱩᱱᱤᱭᱟᱜ ᱯᱩᱛᱷᱤ ᱯᱟᱲᱦᱟᱣᱛᱮ ᱟᱹᱰᱤᱜᱟᱱ ᱥᱤᱠᱷᱱᱟᱹᱛᱤᱧ ᱧᱟᱢᱟᱠᱟᱫᱟ ᱤᱧ ᱯᱚᱸᱰᱤᱛ ᱨᱚᱜᱷᱩᱱᱟᱛᱷ ᱢᱩᱨᱢᱩ ᱫᱚ ᱤᱧᱨᱮᱱ ᱟᱹᱰᱤ ᱯᱷᱮᱵᱟᱨᱤᱴ ᱚᱱᱚᱞᱤᱭᱟᱹ ᱠᱟᱱ ᱛᱤᱧᱟᱹᱭ ᱤᱧᱫᱚ ᱩᱱᱤᱫᱚ ᱟᱭᱢᱟ ᱞᱮᱠᱟᱱᱟᱜ ᱥᱤᱠᱷᱱᱟᱹᱛᱮ ᱮᱢᱟᱫᱤᱧᱟ ᱩᱱᱤᱜᱮ ᱚᱞᱪᱤᱠᱤ ᱚᱞ ᱟᱠᱟᱫᱟ ᱟᱨ ᱵᱤᱸᱫᱩᱼᱪᱟᱱᱫᱟᱱ ᱯᱩᱛᱷᱤ ᱩᱱᱤᱜᱮ ᱵᱮᱱᱟᱣ ᱟᱠᱟᱫᱟ ᱵᱤᱸᱫᱩᱼᱪᱟᱱᱫᱟᱱ ᱯᱩᱛᱷᱤᱢ ᱯᱟᱲᱦᱟᱣ ᱞᱮᱠᱷᱟᱡ ᱟᱹᱰᱤ ᱨᱟᱹᱥᱠᱟᱹᱢ ᱟᱹᱭᱠᱟᱹᱣᱟ ᱟᱨ ᱚᱱᱟ ᱯᱟᱲᱦᱟᱣᱛᱮ ᱢᱚᱱᱮ ᱠᱚ ᱟᱹᱰᱤ ᱨᱟᱹᱥᱠᱟᱹ ᱟᱹᱭᱠᱟᱹᱜᱼᱟ ᱵᱤᱸᱫᱩᱼᱪᱟᱸᱫᱟᱱ ᱯᱩᱛᱷᱤᱢ ᱯᱟᱲᱦᱟᱣ ᱞᱮᱠᱷᱟᱡ ᱢᱮᱸᱫᱼᱫᱟᱜ ᱠᱚ ᱡᱚᱨᱚᱜ ᱛᱟᱢᱟ ᱟᱭᱢᱟ ᱯᱩᱛᱷᱤ ᱟᱨᱮ ᱚᱞᱟᱠᱟᱫᱟ ᱯᱚᱸᱰᱤᱛ ᱨᱚᱜᱷᱩᱱᱟᱛᱷ ᱢᱩᱨᱢᱩ ᱫᱚ